ᱵᱮᱝᱠ ᱨᱮ ᱦᱳᱭ ᱛᱚ ᱡᱟᱦᱟᱱᱟᱜ ᱠᱟᱹᱢᱤ ᱴᱟᱠᱟ ᱯᱚᱭᱥᱟ ᱛᱩᱞᱟᱹᱣ ᱠᱷᱮᱛᱨᱮ ᱨᱮ ᱧᱮᱞᱚᱜ ᱠᱟᱱᱟ ᱡᱮ ᱡᱟᱦᱟᱱᱟᱜ ᱚᱥᱩᱵᱤᱫᱟ ᱫᱮᱠᱷᱟᱜ ᱠᱟᱱᱟ ᱛᱚᱠᱷᱚᱱ ᱟᱢ ᱵᱮᱝᱠ ᱨᱮ ᱚᱠᱚᱭ ᱴᱷᱮᱡ ᱮᱢ ᱞᱟᱹᱭᱟ ᱵᱮᱝᱠ ᱨᱮᱱ ᱚᱠᱭᱴᱟᱜ ᱫᱚ ᱦᱮᱰ ᱠᱟᱱᱟᱭ ᱚᱠᱟᱭᱴᱟᱜ ᱫᱚ ᱚᱠᱚᱭᱴᱟᱜ ᱢᱮᱱᱮᱡᱟᱨ ᱠᱚ ᱢᱮᱛᱟᱭ ᱠᱟᱱᱟ ᱩᱱᱤ ᱴᱷᱮᱱ ᱟᱢ ᱪᱟᱞᱟᱜᱢᱮ ᱚᱠᱚᱭ ᱠᱚ ᱴᱷᱮᱡ ᱮᱢ ᱞᱟᱹᱭᱫᱟ ᱦᱳᱭ ᱛᱚ ᱟᱢᱟᱜ ᱠᱟᱛᱷᱟ ᱵᱟᱝ ᱠᱚ ᱟᱡᱚᱢ ᱫᱟᱠᱚ ᱛᱟᱦᱚᱞᱮ ᱟᱢ ᱩᱱᱤ ᱢᱮᱱᱮᱡᱟᱨ ᱴᱷᱮᱡ ᱰᱟᱭᱨᱮᱴ ᱟᱢ ᱯᱷᱳᱱ ᱢᱮ ᱡᱮ ᱤᱧ ᱱᱤᱭᱟᱹ ᱡᱤᱱᱤᱥ ᱵᱟᱝ ᱦᱩᱭᱩᱜᱚᱜ ᱠᱟᱱ ᱛᱤᱧᱟᱹ ᱥᱮ ᱱᱤᱭᱟᱹ ᱠᱟᱹᱢᱤ ᱵᱟᱝ ᱦᱩᱭ ᱠᱟᱱ ᱛᱤᱧᱟᱹ ᱢᱤᱫ ᱫᱷᱟᱣ ᱵᱮᱝᱠ ᱨᱮᱱᱟᱜ ᱠᱟᱹᱢᱤ ᱠᱷᱮᱛᱨᱮ ᱛᱮ ᱟᱢ ᱩᱱᱠᱩ ᱴᱷᱮᱡ ᱠᱚ ᱠᱷᱚᱡ ᱡᱷᱚᱛᱚ ᱥᱩᱡᱳᱜᱽ ᱥᱩᱵᱚᱫᱷᱟ ᱦᱟᱛ ᱢᱮ ᱥᱮ ᱵᱩᱡᱷᱟᱹᱣ ᱢᱮ ᱪᱮᱫ ᱠᱷᱮᱛᱨᱮ ᱟᱢ ᱡᱮ ᱯᱨᱚᱵᱮᱞᱮᱢ ᱦᱩᱭ ᱠᱟᱱ ᱛᱟᱢᱟ ᱚᱱᱟ ᱠᱷᱟᱹᱛᱤᱨ ᱛᱮ ᱵᱮᱝᱠ ᱢᱮᱱᱮᱡᱟᱨ ᱴᱷᱮᱡ ᱡᱷᱚᱛᱚ ᱠᱟᱛᱷᱟ ᱥᱮ ᱡᱷᱚᱛᱚ ᱡᱤᱱᱤᱥ ᱵᱟᱰᱟᱭ ᱡᱚᱝ ᱢᱮ ᱦᱳᱭ ᱛᱚ ᱯᱚᱭᱥᱟ ᱛᱩᱞᱟᱹᱣ ᱠᱷᱮᱛᱛᱨᱮ ᱛᱮ ᱥᱟᱨᱵᱷᱟᱨ ᱯᱨᱚᱵᱮᱞᱮᱢ ᱫᱮᱠᱷᱟᱣᱜ ᱠᱟᱱᱟ ᱠᱤᱱᱛᱩ ᱵᱟᱢ ᱵᱩᱡᱷᱟᱹᱣᱫᱟ ᱠᱤᱱᱛᱩ ᱩᱱᱠᱩ ᱴᱷᱮᱡ ᱜᱮ ᱟᱢ ᱡᱷᱚᱛᱚ ᱠᱤᱪᱷᱩ ᱵᱩᱷᱟᱹᱣ ᱦᱟᱛ ᱢᱮ ᱱᱤᱭᱟᱹ ᱜᱮ ᱟᱨ ᱦᱳᱭ ᱛᱚ ᱟᱢᱟᱜ ᱴᱟᱠᱟ ᱵᱚᱞᱚ ᱠᱟᱱᱟ ᱵᱟᱝ ᱵᱚᱞᱚ ᱠᱟᱱᱟ ᱚᱱᱟ ᱜᱮᱪᱚ ᱵᱟᱢ ᱵᱩᱡᱷᱟᱹᱣᱫᱟ ᱛᱟᱦᱚᱞᱮ ᱩᱱᱠᱩ ᱴᱷᱮᱡ ᱜᱮ ᱟᱢ ᱠᱩᱞᱤ ᱦᱟᱛ ᱢᱮ ᱡᱮ ᱤᱧᱟᱹᱜ ᱮᱠᱟᱣᱩᱱᱴ ᱨᱮ ᱛᱤᱱᱟᱹᱜ ᱯᱚᱭᱥᱟ ᱢᱮᱱᱟᱜᱼᱟ ᱥᱮ ᱛᱤᱱᱟᱹᱜ ᱯᱚᱭᱥᱟ ᱵᱟᱹᱱᱩᱜᱼᱟ